ᱰᱟᱥᱴᱵᱤᱱ ᱨᱮᱱᱟᱜ ᱵᱷᱟᱜᱮ ᱫᱤᱠ ᱰᱟᱥᱴᱵᱤᱱ ᱪᱮᱫᱟᱜ ᱵᱚᱱᱫᱚ ᱦᱩᱭᱩᱜ ᱟ ᱚᱲᱟᱜ ᱫᱷᱟᱨᱮ ᱨᱮᱱᱟᱜ ᱡᱚᱵᱽᱨᱟ ᱡᱷᱟᱹᱴᱤ ᱡᱚᱜ ᱯᱟᱹᱨᱤᱥᱠᱟᱨ ᱠᱟᱛᱮᱫ ᱰᱟᱥᱴᱵᱤᱱ ᱵᱷᱤᱛᱤᱨ ᱨᱮᱵᱚᱱ ᱫᱚᱦᱚᱭᱟ ᱡᱚᱛᱚ ᱵᱚᱱ ᱜᱤᱰᱤᱭᱟ ᱯᱚᱞᱤᱛᱷᱤᱱ ᱮᱴᱟᱥᱮᱴᱟ ᱡᱚᱵᱽᱨᱟ ᱱᱚᱝᱨᱟ ᱟᱵᱚᱨᱡᱚᱱᱟ ᱡᱚᱛᱚ ᱰᱟᱥᱴᱵᱤᱱ ᱨᱮᱵᱚᱱ ᱜᱤᱰᱤᱭᱟ ᱚᱲᱟᱜ ᱨᱮᱱᱟᱜ ᱡᱚᱵᱽᱨᱟ ᱡᱷᱟᱹᱴᱤ ᱡᱚᱜ ᱠᱟᱛᱮᱫ ᱡᱷᱚᱛᱚ ᱢᱤᱫᱴᱷᱮᱱ ᱢᱤᱫᱴᱮᱱ ᱡᱟᱭᱜᱟ ᱨᱮ ᱮᱱᱠᱷᱟᱱ ᱛᱟᱦᱮᱸᱭᱮᱱᱟ ᱜᱚᱴᱟ ᱫᱷᱟᱨᱮ ᱵᱟᱝ ᱪᱷᱩᱨᱚᱜ ᱪᱷᱟᱨᱤᱭᱟᱹᱣ ᱞᱮᱱᱟ ᱢᱟᱦᱟᱸ ᱫᱚ ᱟᱵᱚᱣᱟᱜ ᱚᱲᱟᱜ ᱫᱷᱟᱨᱮ ᱯᱟᱥᱮ ᱵᱟᱝ ᱱᱚᱝᱨᱟ ᱞᱮᱱᱟ ᱯᱩᱨᱤᱥᱠᱟᱨ ᱯᱚᱨᱤᱪᱪᱷᱚᱱᱱᱚ ᱛᱟᱦᱮᱸᱭᱮᱱᱟ ᱚᱱᱟ ᱠᱷᱟᱹᱛᱤᱨ ᱟᱵᱚᱣᱟᱜ ᱱᱚᱣᱟ ᱰᱟᱥᱴᱵᱤᱱ ᱫᱚ ᱮᱠᱟᱞ ᱜᱮ ᱵᱮᱵᱚᱦᱟᱨ ᱩᱪᱤᱛ ᱠᱟᱱᱟ